ᱦᱮᱸ ᱚᱠᱚᱭ ᱚᱻ ᱚᱻᱚᱻ ᱟᱪᱪᱷᱟ ᱫᱟᱫᱟ ᱦᱳᱭ ᱤᱧ ᱜᱤᱧ ᱯᱷᱳᱱ ᱞᱮᱫᱟ ᱮᱱᱟᱱᱚᱜ ᱟᱪᱷᱟ ᱟᱪᱪᱷᱟ ᱫᱟᱫᱟᱧ ᱢᱮᱱ ᱫᱟ ᱦᱮᱸ ᱟᱞᱮᱭᱟᱜ ᱠᱤᱪᱷᱩ ᱵᱳᱭ ᱟᱞᱮ ᱱᱚᱰᱮ ᱞᱟᱭᱵᱮᱨᱤ ᱢᱮᱱᱟᱜ ᱛᱟᱞᱮᱭᱟ ᱛᱚ ᱠᱤᱪᱷᱩ ᱵᱳᱭ ᱟᱞᱮ ᱞᱟᱜᱟᱣ ᱠᱮᱞᱮᱭᱟ ᱮᱻ ᱟᱰᱤ ᱮᱢᱟᱨᱡᱮᱱᱥᱤ ᱜᱮ ᱛᱚ ᱱᱤᱭᱟᱹ ᱢᱩᱦᱩᱨ ᱛᱮ ᱟᱞᱮ ᱵᱟᱞᱮ ᱪᱟᱞᱟᱣ ᱫᱟᱲᱮᱭᱟᱜ ᱠᱟᱱᱟ ᱮᱻ ᱛᱚ ᱟᱢᱟᱜ ᱥᱟᱭᱤᱴ ᱨᱮ ᱚᱱᱞᱟᱭᱤᱱ ᱥᱟᱭᱤᱴ ᱨᱮᱧ ᱧᱮᱞ ᱠᱟᱫ ᱛᱟᱢᱟ ᱵᱳᱭ ᱨᱮᱱᱟᱜ ᱥᱴᱚᱞ ᱤᱭᱟᱹ ᱠᱚ ᱢᱟᱱᱮ ᱞᱟᱭᱵᱮᱨᱤᱡᱽ ᱠᱚ ᱟᱨ ᱛᱚ ᱟᱞᱮ ᱠᱤᱪᱷᱩ ᱵᱳᱭ ᱞᱮ ᱮᱻ ᱦᱟᱛᱟᱣᱟ ᱟᱢ ᱴᱷᱮᱡ ᱠᱷᱚᱱ ᱱᱤᱭᱟᱹ ᱢᱩᱦᱩᱨ ᱛᱮ ᱟᱞᱮ ᱟᱢᱴᱷᱮᱡ ᱵᱟᱞᱮ ᱪᱟᱞᱟᱣ ᱫᱟᱲᱮᱭᱟᱜ ᱠᱟᱱᱟ ᱟᱢᱟᱜ ᱠᱤ ᱡᱟᱦᱟᱸᱱᱟᱜ ᱚᱱᱞᱟᱭᱤᱱ ᱨᱮᱱᱟᱜ ᱵᱮᱵᱚᱥᱛᱟ ᱢᱮᱱᱟᱜ ᱛᱟᱢᱟ ᱡᱮ ᱡᱟᱦᱟᱸ ᱞᱮᱠᱟᱛᱮ ᱟᱞᱮᱴᱷᱟᱡ ᱵᱳᱭ ᱥᱮᱴᱮᱨ ᱫᱟᱲᱮᱭᱟᱜᱼᱟ ᱚᱻ ᱚᱻ ᱦᱮᱸ

ᱚᱻ ᱚᱻ ᱚᱻ ᱴᱷᱤᱠ ᱜᱮᱭᱟ ᱟᱪ ᱪᱷᱟ ᱦᱮᱸ ᱟᱪ ᱪᱷᱟ ᱴᱷᱤᱠ ᱜᱮᱭᱟ ᱚᱱᱟ ᱫᱚ ᱯᱮ ᱫᱚᱞᱮ ᱠᱚᱨᱟᱣᱟ ᱢᱮᱱᱠᱷᱟᱱ ᱟᱞᱮ ᱱᱤᱭᱟᱹ ᱜᱮᱞᱮ ᱠᱚᱱᱯᱷᱟᱨᱢᱚᱜ ᱠᱟᱱᱟ ᱛᱟᱦᱮᱸᱜ ᱡᱮ ᱚᱱᱞᱟᱭᱤᱱ ᱛᱮ ᱵᱳᱭ ᱦᱤᱡᱩᱜᱼᱟ ᱥᱮ ᱵᱟᱝ ᱚᱻ ᱟᱪ ᱪᱷᱟ ᱫᱟᱫᱟ ᱴᱷᱤᱠ ᱜᱮᱭᱟ ᱱᱤᱭᱟᱹᱜᱮ ᱵᱮᱥ ᱢᱟ ᱡᱚᱦᱟᱨ ᱜᱮ